ᱟᱢᱟᱜ ᱯᱷᱩᱴᱵᱚᱞ ᱠᱷᱮᱞ ᱨᱮᱭᱟᱜ ᱢᱤᱫᱴᱮᱝ ᱚᱵᱷᱤᱜᱽᱜᱚᱛᱟ ᱞᱟᱹᱭ ᱤᱧ ᱢᱮ ᱤᱧᱟᱹᱜ ᱯᱷᱩᱴᱵᱚᱞ ᱠᱷᱮᱞ ᱨᱮᱱᱟᱜ ᱚᱵᱷᱤᱜᱽᱜᱚᱛᱟᱧ ᱞᱟᱹᱭᱮᱫᱟ ᱡᱮ ᱯᱷᱩᱴᱵᱚᱞ ᱠᱷᱮᱞ ᱫᱚ ᱟᱹᱰᱤ ᱨᱚᱢᱚᱡᱟᱱ ᱠᱷᱮᱞ ᱠᱟᱱᱟ ᱟᱹᱰᱤ ᱯᱚᱨᱤᱥᱨᱚᱢᱟᱱ ᱠᱷᱮᱞ ᱠᱟᱱᱟ ᱚᱱᱟ ᱫᱚ ᱮᱜᱟᱨᱳ ᱡᱚᱱ ᱠᱟᱛᱮᱜ ᱠᱚ ᱠᱷᱮᱞᱳᱜᱼᱟ ᱚᱱᱟ ᱠᱷᱮᱞ ᱠᱟᱛᱮᱜ ᱟᱹᱰᱤ ᱱᱟᱯᱟᱭ ᱵᱩᱡᱷᱟᱹᱜᱼᱟ ᱢᱤᱫᱴᱟᱝ ᱢᱤᱫᱴᱟᱝ ᱜᱳᱞᱠᱤᱯᱟᱨᱮ ᱛᱟᱦᱮᱱᱟ ᱚᱱᱟ ᱜᱚᱰᱟᱨᱮ ᱛᱤᱱᱟᱹᱜ ᱢᱟᱱᱮ ᱜᱳᱴᱟ ᱜᱚᱰᱟ ᱢᱟᱰᱨᱟᱣ ᱠᱟᱛᱮᱜ ᱢᱟᱰᱨᱟᱣ ᱠᱟᱛᱮᱜ ᱛᱟᱨᱯᱚᱨᱮ ᱚᱱᱟ ᱤᱫᱤ ᱦᱩᱭᱩᱜᱼᱟ ᱜᱳᱞ ᱵᱷᱩᱜᱟᱹᱜ ᱛᱮ ᱤᱫᱤ ᱦᱩᱭᱩᱜᱼᱟ ᱜᱳᱞ ᱵᱷᱩᱜᱟᱹᱜ ᱨᱮ ᱥᱩᱴ ᱦᱩᱭᱩᱜᱼᱟ ᱛᱚᱵᱮ ᱱᱟ ᱥᱩᱴ ᱞᱮᱱᱠᱷᱟᱱ ᱜᱮ ᱚᱱᱟ ᱜᱳᱞ ᱢᱮᱱᱛᱮ ᱨᱮᱯᱷᱟᱨᱤ ᱢᱚᱦᱟᱥᱚᱭ ᱚᱱᱟ ᱵᱟᱛᱟᱣᱟ ᱚᱱᱟ ᱠᱷᱮᱞᱳᱰ ᱨᱮᱫᱚ ᱟᱹᱰᱤ ᱨᱟᱹᱥᱠᱟᱹ ᱧᱟᱢᱚᱜᱼᱟ ᱫᱚᱨᱥᱚᱠ ᱴᱷᱮᱱ ᱠᱷᱚᱱ ᱦᱚᱸ ᱟᱹᱰᱤ ᱩᱛᱥᱟᱦᱚ ᱧᱟᱢᱚᱜᱼᱟ ᱟᱹᱰᱤ ᱯᱷᱩᱨᱛᱤ ᱟᱹᱰᱤ ᱟᱢᱮᱡᱽ ᱵᱩᱡᱷᱟᱹᱜᱼᱟ ᱠᱚᱲᱟᱢ ᱚᱥᱟᱨᱚᱜ ᱞᱮᱠᱟ ᱵᱩᱡᱷᱟᱹᱜᱼᱟ ᱤᱧᱟᱹᱜ ᱠᱷᱮᱞᱳᱰ ᱫᱚ ᱯᱷᱩᱴᱵᱚᱞ ᱠᱷᱮᱞᱳᱰ ᱠᱟᱱᱟ ᱡᱟᱛᱮ ᱟᱨ ᱟᱹᱰᱤ ᱱᱟᱯᱟᱭ ᱤᱧ ᱵᱩᱡᱷᱟᱹᱣᱟ ᱟᱨ ᱤᱧᱟᱹᱜ ᱚᱱᱟ ᱨᱟᱹᱥᱠᱟᱹ ᱦᱚᱸ ᱢᱮᱱᱟᱜ ᱛᱤᱧᱟ ᱯᱷᱩᱴᱵᱚᱞ ᱠᱷᱮᱞᱳᱰ ᱨᱮᱦᱚᱸ ᱟᱹᱰᱤ ᱨᱚᱢᱚᱡᱽ ᱟᱹᱰᱤ ᱨᱟᱹᱥᱠᱟᱹᱧ ᱵᱩᱡᱷᱟᱹᱣ ᱠᱷᱟᱹᱛᱤᱨ ᱛᱮ ᱯᱷᱩᱴᱵᱚᱞ ᱠᱷᱮᱞᱳᱰ ᱫᱚ ᱤᱧᱟᱹᱜ ᱥᱚᱨᱮᱥ ᱠᱷᱮᱞᱳᱰ ᱢᱮᱱᱛᱤᱧ ᱢᱚᱱᱮᱭᱟ